ᱤᱧᱟᱹᱜ ᱠᱩᱥᱤᱭᱟᱜ ᱢᱤᱫᱴᱟᱝ ᱡᱟᱦᱟᱸ ᱫᱚ ᱞᱟᱹᱭ ᱠᱷᱟᱱᱮᱢ ᱯᱚᱛᱚᱵ ᱥᱮ ᱥᱤᱱᱮᱢᱟ ᱴᱤᱵᱷᱤᱥᱳ ᱡᱮᱥᱮ ᱤᱧ ᱡᱟᱦᱟᱸ ᱯᱩᱛᱷᱤ ᱚᱱᱟ ᱯᱩᱛᱷᱤ ᱫᱚ ᱦᱩᱭᱩᱜ ᱠᱟᱱᱟ ᱦᱚᱭᱛᱳ ᱦᱤᱛᱟᱹᱞ ᱯᱩᱛᱷᱤ ᱦᱤᱛᱟᱹᱞ ᱯᱩᱛᱷᱤ ᱪᱤᱛᱟᱱ ᱫᱚ ᱱᱤᱭᱟᱹᱧ ᱠᱩᱥᱤᱭᱟᱜᱼᱟ ᱡᱮ ᱦᱤᱛᱟᱹᱞ ᱯᱩᱛᱷᱤᱨᱮ ᱯᱚᱸᱰᱤᱛ ᱨᱚᱜᱷᱩᱱᱟᱛᱷ ᱢᱩᱨᱢᱩᱣᱟᱜ ᱚᱞᱟᱜ ᱡᱟᱦᱟᱸ ᱯᱩᱛᱷᱤ ᱦᱤᱛᱟᱹᱞ ᱯᱩᱛᱷᱤ ᱱᱤᱭᱟᱹᱨᱮ ᱟᱵᱚ ᱢᱟᱹᱱᱢᱤ ᱟᱵᱚ ᱵᱟᱨᱳᱴᱤ ᱯᱟᱹᱨᱤᱥᱟᱱ ᱢᱟᱹᱱᱢᱤ ᱟᱵᱚ ᱥᱟᱱᱛᱟᱲ ᱢᱟᱹᱱᱢᱤ ᱚᱠᱟᱞᱮᱠᱟ ᱛᱮᱵᱚᱱ ᱡᱟᱱᱟᱢ ᱞᱮᱱᱟ ᱚᱠᱟ ᱞᱮᱠᱟᱛᱮ ᱟᱵᱩᱣᱟᱜ ᱵᱟᱨᱚᱴᱤ ᱯᱟᱹᱨᱤᱥ ᱵᱮᱱᱟᱣ ᱮᱱᱟ ᱱᱤᱭᱟᱹ ᱢᱟᱨᱟᱝ ᱵᱩᱨᱩ ᱫᱚ ᱚᱠᱟ ᱞᱮᱠᱟᱛᱮ ᱛᱮᱭᱟᱨᱱᱟ ᱱᱤᱭᱟᱹ ᱚᱝ ᱥᱮ ᱱᱤᱭᱟᱹ ᱫᱷᱟᱹᱨᱛᱤ ᱦᱚᱭ ᱱᱤᱭᱟᱹ ᱫᱚ ᱚᱠᱟ ᱞᱮᱠᱟᱛᱮ ᱵᱮᱱᱟᱣ ᱮᱱᱟ ᱚᱣᱟᱝ ᱫᱚ ᱚᱠᱟᱥᱮᱫ ᱞᱮᱠᱟᱛᱮ ᱮᱛᱚᱢ ᱫᱚ ᱚᱠᱟᱥᱮᱫ ᱠᱚᱸᱭᱮ ᱫᱚ ᱚᱠᱟᱥᱮᱱ ᱱᱚᱜᱚᱭ ᱱᱚᱝᱠᱟ ᱟᱵᱩᱣᱟᱜ ᱥᱚᱢᱟᱡᱽ ᱨᱮᱱᱟ ᱵᱟᱨᱳᱴᱤ ᱯᱟᱹᱨᱤᱥᱟᱱ ᱦᱚᱲ ᱵᱤᱵᱷᱤᱱᱱᱱᱚ ᱵᱤᱵᱷᱤᱱᱱᱚ ᱠᱟᱹᱢᱤ ᱢᱩᱨᱢᱩ ᱴᱩᱰᱩ ᱠᱤᱥᱠᱩ ᱥᱚᱨᱮᱱ ᱱᱚᱜᱚᱭ ᱱᱤᱭᱟᱹ ᱠᱚ ᱵᱤᱥᱚᱭ ᱫᱚ ᱤᱧ ᱱᱤᱭᱟᱹ ᱯᱚᱛᱚᱵ ᱫᱚ ᱱᱤᱭᱟᱹ ᱞᱟᱹᱜᱤᱛ ᱛᱮᱧ ᱠᱩᱥᱤᱭᱟᱜᱼᱟ ᱡᱟᱦᱟᱸ ᱯᱩᱛᱷᱤ ᱯᱚᱸᱰᱤᱛ ᱨᱚᱜᱷᱩᱱᱟᱛᱷ ᱢᱩᱨᱢᱩᱭ ᱚᱞ ᱠᱟᱫᱟ ᱱᱚᱣᱟ ᱯᱩᱛᱷᱤ ᱨᱮ ᱟᱡ ᱮᱴᱩ ᱡᱮᱰ ᱡᱟᱦᱟᱸ ᱫᱚ ᱟᱵᱚᱣᱟᱜ ᱥᱚᱢᱟᱡᱽ ᱪᱮᱛᱟᱱ ᱛᱮ ᱡᱟᱦᱟᱸ ᱟᱵᱚ ᱢᱟᱹᱱᱢᱤ ᱢᱮᱱᱟᱜ ᱵᱚᱱᱟ ᱟᱵᱚ ᱡᱟᱱᱟᱢ ᱠᱷᱚᱱ ᱜᱩᱡᱩᱜ ᱫᱷᱟᱹᱵᱤᱡ ᱱᱤᱭᱟᱹ ᱠᱚ ᱪᱮᱛᱟᱱ ᱨᱮ ᱩᱱᱤ ᱵᱤᱥᱮᱥᱮ ᱟᱞᱳᱪᱚᱱᱟᱣ ᱠᱟᱫᱟ ᱟᱨ ᱚᱱᱟᱠᱚ ᱟᱵᱚ ᱡᱟᱦᱟᱸ ᱫᱚ ᱟᱵᱚᱣᱟᱜ ᱡᱟᱱᱟᱢ ᱠᱷᱚᱱ ᱜᱩᱡᱩᱜ ᱫᱷᱟᱹᱵᱤᱡ ᱡᱟᱦᱟᱸ ᱫᱚ ᱟᱵᱩᱣᱟᱜ ᱠᱟᱞᱪᱟᱨ ᱢᱤᱱᱟᱼᱟ ᱡᱟᱦᱟᱸ ᱫᱚ ᱡᱟᱱᱟᱢ ᱚᱜ ᱨᱮᱱᱟ ᱞᱟᱭᱞᱟᱠᱪᱟᱨ ᱠᱨᱤᱥᱴᱤ ᱠᱟᱞᱪᱟᱨ ᱥᱟᱱᱟᱢ ᱫᱷᱚᱨᱚᱢ ᱠᱚᱨᱚᱢ ᱥᱟᱱᱟᱢ ᱩᱱᱟᱨᱮᱭ ᱚᱞ ᱠᱟᱫᱟ ᱯᱮᱨᱮᱡ ᱠᱟᱫᱟ ᱩᱞᱞᱮᱠᱷ ᱠᱟᱫᱟᱭ ᱩᱱᱟ ᱠᱷᱟᱹᱛᱤᱨ ᱛᱮᱜᱤ ᱚᱱᱟ ᱠᱚ ᱯᱚᱛᱚᱵ ᱫᱚ ᱡᱟᱦᱟᱸ ᱫᱚ ᱚᱱᱟᱧ ᱠᱩᱥᱤᱣᱟᱜᱼᱟ ᱟᱨ ᱡᱩᱫᱤ ᱴᱤᱵᱷᱤ ᱥᱳᱢ ᱢᱮᱱ ᱠᱷᱟᱱ ᱟᱵᱚ ᱴᱤᱵᱤ ᱥᱳ ᱨᱮᱱ ᱡᱟᱦᱟᱸ ᱫᱚ ᱟᱵᱚᱣᱟᱜ ᱞᱟᱠᱪᱟᱨ ᱥᱮ ᱠᱟᱞᱪᱟᱨ ᱪᱤᱛᱟᱱ ᱛᱮ ᱟᱞᱳᱪᱚᱱᱟ ᱪᱟᱥ ᱟᱵᱟᱫᱽ ᱪᱤᱛᱟᱱ ᱛᱮ ᱟᱞᱳᱪᱚᱱᱟ ᱱᱤᱭᱟᱹᱠᱚᱧ ᱠᱩᱥᱤᱭᱟᱜᱼᱟ ᱱᱤᱭᱟᱹ ᱠᱚ ᱟᱹᱰᱤ ᱵᱮᱴᱟᱨ ᱦᱩᱭᱩᱜᱼᱟ ᱟᱨ ᱱᱤᱭᱟᱹ ᱠᱚᱫᱚ ᱥᱟᱱᱛᱟᱲᱤ ᱛᱤᱜᱤ ᱡᱟᱹᱨᱩᱲᱟ ᱟᱨ ᱡᱟᱦᱟᱸ ᱫᱚ ᱮᱱᱮᱡᱽᱼᱥᱮᱨᱮᱧ ᱡᱚᱠᱷᱚᱱ ᱫᱚ ᱫᱚᱝ ᱞᱟᱜᱽᱲᱮ ᱵᱟᱦᱟ ᱥᱚᱦᱚᱨᱟᱭ ᱱᱚᱝᱠᱟᱱᱟᱜ ᱥᱳ ᱠᱚ ᱟᱹᱰᱤᱧ ᱠᱩᱥᱤᱭᱟᱜᱼᱟ